ᱟᱞᱮ ᱱᱤᱭᱟᱹ ᱴᱚᱴᱷᱟᱨᱮ ᱪᱮᱫ ᱠᱟᱹᱢᱤ ᱦᱚᱸ ᱵᱟᱝ ᱛᱟᱦᱮᱸ ᱠᱟᱱᱟ ᱟᱫᱚ ᱱᱤᱭᱟᱹ ᱠᱚᱨᱮᱱ ᱦᱚᱲᱠᱚ ᱡᱚᱛᱚ ᱦᱚᱲᱛᱮᱠᱚ ᱵᱩᱫᱽᱫᱷᱤ ᱯᱚᱨᱟᱢᱚᱥ ᱠᱮᱫᱟ ᱪᱮᱫᱵᱚᱱ ᱪᱮᱠᱟᱭᱟ ᱟᱫᱚ ᱢᱤᱫᱴᱮᱡ ᱨᱟᱥ ᱢᱤᱞᱠᱚ ᱵᱮᱱᱟᱣ ᱠᱮᱫᱟ ᱚᱱᱟ ᱨᱟᱥ ᱢᱤᱞᱨᱮ ᱟᱫᱚ ᱦᱚᱲ ᱟᱹᱰᱤ ᱟᱹᱰᱤ ᱦᱚᱲᱠᱚ ᱠᱟᱹᱢᱤ ᱠᱮᱫᱟ ᱠᱟᱹᱢᱤ ᱠᱟᱛᱮ ᱟᱫᱚ ᱯᱚᱨᱛᱷᱚᱢ ᱯᱚᱨᱛᱷᱚᱢ ᱫᱚ ᱟᱹᱰᱤᱼᱟᱴ ᱜᱮᱠᱚ ᱟᱴᱠᱮᱴᱚᱬᱮ ᱧᱚᱜᱱᱟ ᱟᱫᱚ ᱠᱟᱹᱢᱤ ᱠᱟᱛᱮ ᱡᱚᱠᱷᱚᱱ ᱜᱮ ᱠᱚ ᱢᱤᱛᱮᱥᱮᱡ ᱦᱩᱭᱮᱱ ᱛᱟᱠᱚᱣᱟ ᱟᱫᱚ ᱠᱟᱹᱢᱤ ᱪᱟᱞᱟᱣᱵᱮᱱᱟ ᱚᱱᱟᱠᱚ ᱟᱫᱚ ᱠᱟᱹᱢᱤ ᱠᱟᱛᱮ ᱚᱲᱟᱜᱨᱮ ᱚᱲᱟᱜ ᱥᱚᱝᱥᱟᱨ ᱟᱹᱰᱤ ᱱᱟᱯᱟᱭ ᱛᱮᱜᱮ ᱪᱟᱞᱟᱜ ᱠᱟᱱ ᱛᱟᱠᱚᱣᱟ ᱟᱫᱚ ᱤᱱᱟᱹᱠᱚ ᱥᱚᱝᱥᱟᱨ ᱪᱟᱞᱟᱣ ᱪᱟᱞᱟᱣᱛᱮ ᱟᱫᱚ ᱱᱤᱛᱚᱜ ᱠᱚ ᱢᱮᱱᱫᱟᱠᱚ ᱟᱨᱦᱚᱸ ᱡᱟᱛᱮ ᱟᱵᱚᱠᱚ ᱱᱤᱭᱟᱹ ᱠᱚᱨᱮᱱ ᱠᱚᱲᱟ ᱜᱤᱫᱽᱨᱟᱹ ᱡᱟᱛᱮ ᱵᱟᱨᱦᱮ ᱫᱤᱥᱟᱹᱢ ᱠᱟᱹᱢᱤ ᱵᱟᱠᱚ ᱪᱟᱞᱟᱜ ᱢᱮᱱᱠᱷᱟᱡ ᱟᱹᱰᱤᱜᱟᱱ ᱱᱟᱯᱟᱭ ᱦᱩᱭᱩᱜᱼᱟ ᱛᱟᱦᱟᱞᱮ ᱟᱨᱦᱚᱸ ᱢᱤᱫᱴᱮᱡᱜᱟᱱ ᱱᱚᱝᱠᱟ ᱠᱟᱹᱨᱠᱷᱟᱱᱟᱵᱚ ᱵᱮᱱᱟᱣ ᱫᱟᱲᱮᱭᱟᱜ ᱠᱷᱟᱡ ᱛᱟᱦᱟᱞᱮ ᱟᱵᱚ ᱱᱤᱭᱟᱹ ᱠᱚᱨᱮᱜᱮ ᱱᱩᱠᱩ ᱠᱚᱲᱟ ᱜᱤᱫᱽᱨᱟᱹ ᱠᱚ ᱠᱟᱹᱢᱤ ᱫᱟᱲᱮᱭᱟᱜᱼᱟ ᱥᱮᱬᱟᱜᱼᱟ ᱥᱮᱬᱟ ᱫᱟᱲᱮᱭᱟᱜᱼᱟ ᱵᱟᱨᱦᱮ ᱫᱤᱥᱟᱹᱢ ᱠᱟᱹᱢᱤ ᱟᱨ ᱵᱟᱠᱚ ᱥᱮᱱ ᱫᱟᱲᱮᱭᱟᱜᱼᱟ ᱛᱟᱦᱚᱞᱮ ᱠᱷᱟᱡᱫᱚ ᱟᱹᱰᱤᱜᱟᱱ ᱱᱟᱯᱟᱭ ᱦᱩᱭᱩᱜᱼᱟ ᱱᱤᱭᱟᱹ ᱠᱚᱨᱮᱱ ᱦᱚᱲᱠᱚ ᱚᱲᱟᱜ ᱡᱚᱛᱚ ᱡᱚᱛᱚ ᱦᱚᱲ ᱞᱟᱹᱜᱤᱫᱛᱮ ᱜᱮ ᱱᱟᱯᱟᱭᱜᱮ ᱦᱩᱭᱩᱜᱼᱟ ᱱᱤᱭᱟᱹ ᱠᱚᱨᱮᱜᱮ ᱠᱚ ᱠᱟᱹᱢᱤ ᱫᱟᱲᱮᱭᱟᱜᱼᱟ ᱠᱟᱹᱨᱠᱷᱟᱱᱟ ᱠᱚᱨᱮ ᱜᱮ ᱵᱟᱨᱦᱮ ᱫᱤᱥᱟᱹᱢ ᱪᱟᱞᱟᱜᱫᱚ ᱟᱨ ᱵᱟᱝ ᱦᱩᱭᱩᱜ ᱛᱟᱠᱚᱣᱟ